ᱩᱛᱛᱚᱨ ᱫᱤᱱᱟᱡᱽᱯᱩᱨ ᱦᱚᱱᱚᱛ ᱨᱮᱭᱟᱜ ᱢᱩᱬᱩᱫ ᱞᱟᱠᱪᱟᱨ ᱠᱚᱫᱚ ᱟᱭᱢᱟ ᱜᱮ ᱢᱮᱱᱟᱜᱼᱟ ᱡᱮᱢᱚᱱ ᱵᱟᱦᱟ ᱥᱚᱦᱚᱨᱟᱭ ᱠᱟᱨᱟᱢ ᱛᱤᱨᱤᱥᱮ ᱡᱩᱱ ᱯᱟᱸᱪᱮᱭ ᱢᱮ ᱟᱫᱚ ᱱᱚᱣᱟ ᱠᱚ ᱞᱟᱭᱼᱞᱟᱠᱪᱟᱨ ᱨᱮ ᱡᱚᱠᱷᱚᱱ ᱵᱤᱫᱮᱥᱤ ᱠᱚᱠᱚ ᱦᱤᱡᱩᱜᱚᱜᱼᱟ ᱛᱚᱠᱷᱚᱱ ᱫᱚ ᱟᱵᱚ ᱥᱟᱱᱛᱟᱲ ᱥᱚᱢᱟᱡᱽ ᱨᱮᱭᱟᱜ ᱟᱹᱨᱤᱪᱟᱹᱞᱤ ᱡᱷᱚᱛᱚ ᱠᱚ ᱛᱩᱢᱟᱹᱞ ᱤᱫᱤᱭᱟ ᱟᱨ ᱜᱳᱴᱟ ᱵᱤᱫᱮᱥ ᱨᱮᱠᱚ ᱯᱟᱥᱱᱟᱣ ᱜᱚᱫ ᱠᱟᱜᱼᱟ ᱟᱫᱚ ᱱᱤᱝᱠᱟ ᱠᱟᱛᱮᱫ ᱜᱮ ᱟᱭᱢᱟ ᱦᱚᱲ ᱠᱚ ᱵᱟᱲᱟᱭ ᱫᱟᱲᱮᱭᱟᱜᱼᱟ ᱡᱮ ᱟᱹᱫᱤᱵᱟᱹᱥᱤ ᱠᱚᱫᱚ ᱟᱹᱫᱤᱵᱟᱹᱥᱤᱭᱟᱜ ᱠᱟᱞᱪᱟᱨ ᱠᱚ ᱪᱮᱫ ᱞᱮᱠᱟ